ᱦᱮᱸ ᱤᱧ ᱤᱧᱟᱹᱜ ᱡᱟᱱᱟᱢ ᱟᱲᱟᱝ ᱠᱷᱚᱱ ᱵᱷᱮᱜᱟᱨ ᱯᱟᱹᱨᱥᱤ ᱛᱮᱦᱚᱸ ᱯᱩᱛᱷᱤᱧ ᱯᱟᱲᱦᱟᱣ ᱟᱠᱟᱫᱟ ᱚᱱᱟ ᱨᱮᱱᱟᱜ ᱛᱚᱨᱡᱚᱢᱟ ᱫᱚ ᱟᱹᱰᱤ ᱢᱚᱡᱽ ᱜᱮ ᱥᱮ ᱱᱟᱯᱟᱭ ᱜᱮ ᱛᱟᱦᱮᱸ ᱠᱟᱱᱟ ᱮᱴᱟᱜ ᱯᱟᱹᱨᱥᱤ ᱨᱮᱱᱟᱜ ᱯᱩᱛᱷᱤ ᱯᱟᱲᱦᱟᱣ ᱠᱟᱛᱮ ᱦᱚᱸ ᱟᱹᱰᱤ ᱟᱭᱢᱟ ᱱᱟᱣᱟ ᱱᱟᱣᱟ ᱡᱤᱱᱤᱥ ᱵᱚᱱ ᱥᱮᱬᱟ ᱫᱟᱲᱮᱭᱟᱜᱼᱟ ᱡᱟᱦᱮᱨ ᱵᱚᱸᱜᱟ ᱥᱟᱱᱛᱟᱲ ᱚᱱᱚᱞᱤᱭᱟᱹ ᱨᱟᱢᱮᱥᱥᱚᱨ ᱢᱩᱨᱢᱩ ᱱᱚᱣᱟ ᱟᱵᱚᱭᱟᱜ ᱡᱟᱱᱟᱢ ᱟᱲᱟᱝ ᱛᱮ ᱚᱞ ᱤᱧᱤᱧ ᱢᱚᱱᱮᱭᱟ ᱱᱚᱣᱟ ᱯᱩᱛᱷᱤ ᱫᱚ ᱡᱮᱜᱮᱛ ᱨᱮᱱ ᱥᱟᱱᱟᱢ ᱥᱟᱱᱛᱟᱲ ᱠᱚᱜᱮ ᱯᱟᱲᱦᱟᱣ ᱞᱟᱹᱠᱛᱤ ᱠᱟᱱᱟ